ᱫᱚᱥ ᱠᱷᱚᱱᱟᱜ ᱫᱚᱥ ᱞᱟᱠᱷ ᱦᱟᱹᱨᱤᱡ ᱢᱚᱬᱮ ᱜᱚᱴᱮᱱ ᱮᱞ ᱫᱚ ᱦᱩᱭᱩᱜ ᱠᱟᱱᱟ ᱯᱟᱸᱪ ᱥᱚ ᱮᱹᱠ ᱫᱩ ᱥᱚ ᱫᱩ ᱪᱟᱨ ᱥᱚ ᱯᱟᱸᱪ ᱮᱹᱠ ᱦᱟᱡᱟᱨ ᱮᱹᱠ ᱪᱷᱚᱥᱚ ᱯᱟᱸᱪ